ᱦᱮᱞᱳ ᱚᱠᱚᱭ ᱯᱮ ᱞᱟᱹᱭᱮᱜᱼᱟ ᱚᱠᱚᱭᱮᱢ ᱞᱟᱹᱭᱮᱫ ᱛᱮ ᱚ ᱦᱚᱸ ᱪᱮᱫ ᱪᱮᱫ ᱦᱳᱭ ᱱᱚᱰᱮ ᱦᱟᱥᱯᱟᱛᱟᱞ ᱦᱤᱡᱩᱜ ᱯᱮ ᱦᱟᱥᱯᱟᱛᱟᱞ ᱦᱤᱡᱩᱜ ᱯᱮ ᱥᱟᱨᱠᱟᱨ ᱴᱷᱮᱱ ᱠᱚᱢᱯᱞᱮᱱ ᱯᱮ ᱛᱚᱵᱮ ᱪᱮᱫᱟᱜ ᱵᱟᱭ ᱦᱤᱡᱩᱜ ᱠᱟᱱᱟ ᱨᱟᱱ ᱪᱮᱫ ᱞᱟᱹᱜᱤᱫ ᱵᱟᱠᱚ ᱮᱢᱟᱞᱮ ᱠᱟᱱᱟ ᱨᱟᱱ ᱠᱚ ᱠᱚᱢᱯᱞᱮᱱ ᱯᱮ ᱥᱟᱨᱠᱟᱨ ᱴᱷᱮᱱ ᱦᱳᱭ ᱟᱞᱮ ᱢᱟ ᱪᱮᱫ ᱦᱚᱸ ᱵᱟᱞᱮ ᱪᱮᱠᱟ ᱫᱟᱲᱮᱭᱟᱜᱼᱟ ᱚᱱᱟᱛᱮ ᱟᱯᱮ ᱜᱮ ᱠᱚᱢᱯᱞᱮᱱ ᱯᱮ ᱟᱞᱮ ᱫᱚ ᱠᱟᱹᱢᱤ ᱦᱚᱲ ᱠᱟᱱᱟᱞᱮ ᱟᱞᱮ ᱫᱚ ᱵᱟᱞᱮ ᱢᱮᱱᱟ ᱪᱮᱫ ᱦᱚᱸ ᱦᱳᱭ ᱜᱷᱮᱨᱟᱭ ᱯᱮ ᱴᱷᱤᱠᱜ ᱮᱭᱟ ᱛᱚᱵᱮ ᱦᱤᱡᱩᱜ ᱯᱮ ᱦᱟᱸᱜ ᱜᱟᱯᱟ ᱢᱮᱭᱟᱝ ᱜᱮ ᱦᱤᱡᱩᱜ ᱯᱮ ᱦᱳᱭ ᱦᱳᱭ ᱜᱟᱱᱚᱜ ᱜᱮᱭᱟ ᱛᱟᱦᱮᱱ ᱜᱮᱭᱟᱞᱮ ᱵᱟᱝᱟ ᱛᱟᱦᱮᱱ ᱜᱮᱭᱟ ᱞᱮ ᱩᱱ ᱦᱤᱞᱟᱹᱜ ᱫᱚ ᱦᱳᱭᱛᱚ ᱟᱯᱮ ᱦᱤᱡᱩᱜ ᱯᱮᱥᱮ ᱦᱟᱸᱜ ᱴᱷᱤᱠᱜᱮᱭᱟ ᱛᱚᱵᱮ ᱦᱤᱡᱩᱜ ᱯᱮ ᱦᱟᱸᱜ